ᱫᱤᱥᱣᱟᱹ ᱠᱚᱣᱟᱜ ᱨᱩᱠᱷᱤᱭᱟᱹ ᱟᱨ ᱥᱟᱶᱛᱟ ᱨᱮ ᱥᱟᱹᱱᱛᱤ ᱥᱟᱵ ᱫᱚᱦᱚᱭ ᱞᱟᱹᱜᱤᱫ ᱛᱮ ᱟᱵᱚ ᱫᱚ ᱟᱭᱢᱟ ᱨᱚᱠᱚᱢ ᱵᱮᱵᱚᱥᱛᱷᱟ ᱠᱚᱨᱟᱣ ᱦᱩᱭᱩᱜ ᱛᱟᱵᱚᱱᱟ ᱫᱤᱥᱚᱢ ᱨᱮ ᱫᱤᱥᱚᱢ ᱨᱮ ᱠᱟᱹᱭ ᱟᱭᱢᱟ ᱵᱟᱹᱲᱛᱤ ᱤᱫᱤᱜ ᱠᱟᱱᱟ ᱪᱮᱫᱟᱜ ᱥᱮ ᱟᱵᱚ ᱥᱟᱶᱛᱟ ᱨᱮᱱ ᱦᱚᱲ ᱫᱚ ᱚᱞᱚᱜ ᱯᱟᱲᱦᱟᱜ ᱵᱟᱵᱚᱱ ᱪᱮᱫ ᱫᱟᱲᱮᱭᱟᱜ ᱠᱟᱱᱟ ᱴᱷᱤᱠᱴᱷᱟᱠ ᱚᱞᱚᱜ ᱯᱟᱲᱦᱟᱜ ᱨᱮ ᱡᱳᱨ ᱵᱮᱥᱤ ᱵᱟᱵᱚᱱ ᱮᱢᱮᱫ ᱛᱮ ᱟᱵᱚ ᱫᱚ ᱠᱟᱹᱭ ᱥᱮᱫ ᱛᱮᱵᱚᱱ ᱞᱟᱦᱟ ᱪᱟᱞᱟᱜ ᱠᱟᱱᱟ ᱥᱚᱴᱷᱤᱠ ᱥᱤᱠᱠᱷᱟ ᱡᱩᱫᱤ ᱵᱟᱝ ᱛᱟᱦᱮᱱᱟ ᱛᱟᱦᱞᱮ ᱫᱚ ᱠᱟᱹᱭ ᱰᱟᱦᱟᱨ ᱥᱮᱫ ᱜᱮᱵᱚᱱ ᱪᱟᱞᱟᱜᱼᱟ ᱪᱮᱫᱟᱜ ᱥᱮ ᱟᱵᱚ ᱫᱚ ᱱᱤᱡᱮ ᱱᱤᱡᱮ ᱱᱤᱡᱮ ᱦᱚᱲ ᱜᱮᱵᱚᱱ ᱞᱟᱹᱲᱦᱟᱹᱭᱚᱜ ᱠᱟᱱᱟ ᱥᱮ ᱮᱴᱟᱜ ᱦᱚᱲ ᱡᱩᱫᱤ ᱡᱟᱦᱟᱱᱟᱜ ᱵᱷᱟᱹᱞᱤ ᱠᱚᱨᱟᱣᱟ ᱛᱟᱦᱞᱮ ᱩᱱᱤ ᱦᱚᱸᱵᱚᱱ ᱢᱟᱱᱮ ᱵᱚᱱ ᱦᱤᱝᱥᱟᱹᱣᱟᱭ ᱠᱟᱱᱟ ᱛᱳ ᱚᱱᱟ ᱥᱟᱵ ᱫᱚᱦᱚᱭ ᱞᱟᱹᱜᱤᱫ ᱛᱮ ᱥᱮ ᱥᱟᱱᱛᱤ ᱥᱚᱢᱟᱡᱽ ᱨᱮ ᱥᱟᱱᱛᱤ ᱫᱚᱦᱚᱭ ᱞᱟᱹᱜᱤᱫ ᱛᱮ ᱟᱵᱚ ᱫᱚ ᱥᱤᱠᱠᱷᱟ ᱫᱚ ᱫᱚᱨᱠᱟᱨ ᱜᱮ ᱛᱳ ᱥᱚᱨᱠᱟᱨ ᱦᱚᱸᱭ ᱪᱮᱥᱴᱟᱭᱮᱫ ᱠᱟᱱ ᱜᱮᱭᱟ ᱟᱵᱚ ᱡᱟᱛᱮ ᱥᱤᱠᱠᱷᱟ ᱵᱚᱱ ᱧᱟᱢ ᱫᱟᱲᱮᱭᱟᱜ ᱢᱟ ᱛᱳ ᱩᱱᱤ ᱢᱟᱭ ᱪᱮᱥᱴᱟᱭᱮᱫ ᱠᱟᱱᱜᱮ ᱟᱨ ᱟᱵᱚ ᱦᱚᱸ ᱪᱮᱥᱴᱟ ᱤᱫᱤ ᱦᱩᱭᱩᱜ ᱛᱟᱵᱚᱱᱟ ᱡᱟᱛᱮ ᱠᱟᱹᱭ ᱰᱟᱦᱟᱨ ᱥᱮᱫ ᱵᱟᱝ ᱪᱟᱞᱟᱣ ᱠᱟᱛᱮᱫ ᱟᱵᱚ ᱥᱤᱠᱠᱷᱟ ᱰᱟᱦᱟᱨ ᱜᱮᱵᱚᱱ ᱯᱟᱸᱡᱟᱭ ᱟᱨ ᱱᱚᱣᱟ ᱠᱟᱹᱭ ᱫᱚ ᱩᱱ ᱦᱟᱹᱵᱤᱡ ᱛᱟᱦᱮᱱᱟ ᱟᱵᱚ ᱥᱚᱢᱟᱡᱽ ᱨᱮᱫᱚ ᱛᱤᱱᱟᱹᱜ ᱫᱤᱱ ᱟᱵᱚ ᱥᱤᱠᱷᱱᱟᱹᱛ ᱰᱟᱦᱟᱨ ᱛᱮ ᱵᱟᱵᱚᱱ ᱛᱟᱲᱟᱢᱟ ᱪᱮᱫᱟᱜ ᱥᱮ ᱱᱚᱣᱟ ᱠᱟᱹᱭ ᱠᱷᱚᱱ ᱚᱪᱚᱜᱚᱜ ᱰᱟᱦᱟᱨ ᱫᱚ ᱮᱠᱢᱟᱛᱨᱚ ᱥᱤᱠᱷᱱᱟᱹᱛ ᱠᱟᱱ ᱜᱮᱭᱟ ᱟᱨ ᱫᱤᱥᱣᱟᱹ ᱠᱚᱣᱟᱜ ᱨᱩᱠᱷᱭᱟᱹ ᱟᱨ ᱥᱟᱱᱛᱤ ᱡᱩᱫᱤ ᱵᱚᱱ ᱢᱮᱱᱟᱵᱚᱱ ᱟᱹᱜᱩᱭᱟ ᱛᱚᱵᱮ ᱠᱷᱟᱱ ᱫᱚ ᱟᱵᱚ ᱫᱚ ᱥᱤᱠᱷᱟᱹᱛ ᱰᱟᱦᱟᱨ ᱛᱮᱜᱮ ᱪᱟᱞᱟᱜ ᱦᱩᱭᱩᱜ ᱛᱟᱵᱚᱱᱟ ᱛᱳ ᱟᱵᱚ ᱫᱚ ᱥᱚᱵᱽ ᱥᱚᱢᱚᱭ ᱵᱚᱱ ᱪᱮᱥᱴᱟᱭᱟ ᱱᱤᱛᱚᱜ ᱫᱚ ᱡᱟᱛᱮ ᱥᱤᱠᱷᱱᱟᱹᱛ ᱵᱚᱱ ᱪᱮᱫᱟ ᱡᱚᱛᱚ ᱦᱚᱲ ᱡᱮᱱᱚ ᱯᱟᱲᱦᱟᱜ ᱚᱞᱚᱜ ᱯᱟᱲᱦᱟᱜ ᱠᱚ ᱪᱮᱫ ᱢᱟ ᱚᱱᱟ ᱞᱟᱹᱜᱤᱫ ᱡᱳᱨ ᱵᱚᱱ ᱮᱢᱟ